ᱦᱮᱞᱳ ᱦᱮᱸ ᱚᱠᱚᱭ

ᱦᱳᱭ ᱟᱞᱤᱧ ᱜᱮ

ᱦᱳᱭ ᱱᱚᱸᱰᱮ ᱫᱚ ᱨᱤᱡᱷᱟᱹᱣᱟᱠᱟᱱ ᱴᱷᱟᱶ ᱠᱚᱫᱚ ᱢᱮᱱᱟᱜ ᱜᱮᱭᱟ ᱢᱮᱱᱠᱷᱟᱱ ᱱᱚᱸᱰᱮ ᱤᱠᱳ ᱯᱟᱨᱠ ᱢᱮᱱᱟᱜᱼᱟ ᱡᱟᱦᱟᱸ ᱠᱤᱪᱷᱩ ᱚᱠᱛᱚ ᱞᱟᱦᱟ ᱨᱮᱜᱮ ᱵᱮᱱᱟᱣᱟᱠᱟᱱᱟ ᱟᱨ ᱵᱷᱤᱲᱼᱵᱷᱟᱲ ᱛᱟᱦᱮᱱ ᱜᱮᱭᱟ ᱦᱚᱲ ᱦᱚᱸᱠᱚ ᱦᱤᱡᱩᱜ ᱜᱮᱭᱟ ᱢᱚᱡᱽ ᱜᱮ ᱟᱭᱢᱟ ᱠᱤᱪᱷᱩ ᱢᱚᱡᱽᱼᱢᱚᱡᱽ ᱡᱤᱱᱤᱥ ᱧᱮᱞ ᱨᱮᱱᱟᱜ ᱢᱮᱱᱟᱜᱼᱟ ᱟᱵᱮᱱ ᱱᱚᱸᱰᱮ ᱦᱮᱡ ᱠᱟᱛᱮ ᱵᱮᱱ ᱧᱮᱞ ᱫᱟᱲᱮᱭᱟᱜᱼᱟ ᱦᱳᱭ ᱥᱩᱵᱤᱫᱷᱟ ᱫᱚ ᱢᱮᱱᱟᱜ ᱜᱮᱭᱟ ᱱᱚᱸᱰᱮ ᱠᱷᱚᱱ ᱴᱩᱨᱤᱥᱴ ᱵᱟᱥ ᱠᱷᱚᱱ ᱥᱩᱨᱩ ᱠᱟᱛᱮ ᱱᱚᱝᱠᱟ ᱵᱳᱞᱮᱨᱳ ᱜᱟᱹᱰᱤ ᱠᱟᱨ ᱫᱚ ᱡᱚᱛᱚ ᱜᱮ ᱢᱮᱱᱟᱜᱼᱟ ᱟᱨ ᱚᱠᱛᱚ ᱞᱮᱠᱟ ᱵᱷᱟᱲᱟ ᱦᱚᱸ ᱮᱢ ᱦᱩᱭᱩᱜ ᱜᱮᱭᱟ ᱟᱨ ᱚᱱᱟ ᱯᱟᱨᱠ ᱯᱟᱨᱠ ᱥᱩᱨ ᱨᱮᱜᱮ ᱚᱲᱟᱜ ᱦᱚᱸ ᱢᱮᱱᱟᱜᱼᱟ ᱡᱟᱦᱟᱸ ᱟᱹᱪᱩᱨᱤᱭᱟᱹ ᱠᱚ ᱵᱷᱟᱲᱟ ᱠᱚᱞᱮ ᱮᱢᱟ ᱠᱚᱣᱟ ᱟᱵᱮᱱ ᱡᱩᱫᱤ ᱵᱮᱱ ᱦᱤᱡᱩᱜ ᱠᱷᱟᱱ ᱟᱹᱪᱩᱨ ᱟᱵᱮᱱᱟᱜ ᱠᱳᱱᱳ ᱚᱥᱩᱵᱤᱫᱷᱟ ᱵᱟᱝ ᱦᱩᱭᱩᱜ ᱛᱟᱵᱮᱱᱟ ᱦᱳᱭ ᱦᱳᱭ ᱢᱮᱱᱟᱜ ᱜᱮᱭᱟ ᱱᱤᱭᱟᱹ ᱯᱟᱨᱠ ᱥᱟᱶ ᱟᱨᱚ ᱢᱮᱱᱟᱜᱼᱟ ᱱᱚᱸᱰᱮ ᱡᱚᱭᱫᱮᱵ ᱢᱮᱞᱟ ᱯᱩᱨᱱᱤᱢᱟ ᱥᱚᱢᱚᱭ ᱦᱩᱭᱩᱜᱼᱟ ᱚᱱᱟ ᱨᱮᱦᱚᱸ ᱟᱭᱢᱟ ᱠᱚ ᱦᱚᱲᱚᱜᱼᱟ ᱟᱨ ᱢᱮᱞᱟ ᱠᱚ ᱵᱟᱹᱭᱥᱟᱹᱜᱼᱟ ᱦᱳᱭ ᱟᱵᱮᱱ ᱵᱮᱱ ᱦᱮᱡ ᱫᱟᱲᱮᱭᱟᱜᱼᱟ ᱟᱨ ᱚᱱᱟ ᱥᱩᱨ ᱨᱮᱜᱮ ᱯᱮᱱᱰᱮᱞ ᱠᱚ ᱠᱚᱨᱟᱣ ᱢᱮᱱᱟᱜᱼᱟ ᱡᱟᱦᱟᱸ ᱟᱹᱪᱩᱨᱤᱭᱟᱹ ᱠᱚ ᱵᱷᱟᱲᱟ ᱞᱮ ᱮᱢᱟ ᱠᱚᱣᱟ ᱟᱵᱮᱱ ᱵᱮᱱ ᱦᱮᱡ ᱞᱮᱱᱠᱷᱟᱱ ᱟᱵᱮᱱᱟᱜ ᱚᱥᱩᱵᱤᱫᱷᱟ ᱵᱟᱝ ᱦᱩᱭᱩᱜ ᱛᱟᱵᱮᱱᱟ ᱚᱱᱟ ᱢᱮᱞᱟ ᱫᱚ ᱢᱤᱫ ᱥᱚᱯᱛᱟᱦᱚ ᱠᱷᱚᱱ ᱠᱚᱢ ᱜᱮ ᱛᱟᱦᱮᱸᱱᱟ ᱦᱮᱸ ᱯᱮ ᱫᱤᱱ ᱛᱟᱦᱮᱸᱱᱟ ᱦᱳᱭ ᱛᱚ ᱟᱵᱮᱱ ᱵᱮᱱ ᱦᱤᱡᱩᱜ ᱠᱷᱟᱱ ᱟᱞᱤᱧ ᱜᱮᱵᱮᱱ ᱯᱷᱳᱱ ᱟᱞᱤᱧᱟ ᱟᱞᱤᱧ ᱞᱤᱧ ᱵᱮᱵᱚᱥᱛᱟᱭᱟ ᱟᱵᱮᱱᱟᱜ ᱛᱟᱦᱮᱱ ᱨᱮᱭᱟᱜ ᱦᱳᱭ ᱟᱨ ᱢᱮᱱᱠᱷᱟᱱ ᱟᱞᱮ ᱫᱚ ᱟᱹᱰᱤ ᱥᱩ ᱨᱮᱜᱮ ᱞᱮ ᱛᱟᱦᱮᱸᱱᱟ ᱛᱚ ᱟᱞᱮᱭᱟᱜ ᱚᱲᱟᱜ ᱦᱚᱸ ᱵᱮᱥᱤ ᱫᱚ ᱵᱟᱝ ᱥᱟᱺᱜᱤᱧᱟ ᱛᱟᱞᱟ ᱨᱮ ᱢᱤᱫᱴᱮᱱ ᱜᱟᱰᱟ ᱢᱮᱱᱟᱜᱼᱟ ᱵᱩᱨᱩ ᱠᱚ ᱢᱮᱱᱟᱜᱼᱟ ᱚᱱᱟ ᱠᱚ ᱯᱟᱨᱚᱢ ᱠᱟᱛᱮ ᱜᱮ ᱚᱱᱟ ᱢᱮᱞᱟ ᱫᱚ ᱦᱩᱭᱩᱜᱼᱟ ᱚᱱᱟ ᱠᱷᱟᱹᱛᱤᱨ ᱚᱱᱟ ᱫᱚ ᱟᱹᱰᱤ ᱥᱩᱨ ᱜᱮᱭᱟ ᱟᱨ ᱚᱸᱰᱮᱱᱟᱜ ᱚᱲᱟᱜ ᱨᱮᱭᱟᱜ ᱵᱮᱵᱚᱥᱛᱟ ᱦᱚᱸ ᱟᱞᱮᱭᱟᱜ ᱜᱮ ᱠᱟᱱᱟ ᱵᱟᱝᱼᱵᱟᱝ ᱟᱵᱮᱱᱟᱜ ᱠᱳᱱᱳ ᱚᱥᱩᱵᱤᱫᱷᱟ ᱵᱟᱝ ᱦᱩᱭᱩᱜ ᱛᱟᱵᱮᱱᱟ ᱟᱞᱮ ᱛᱚ ᱟᱹᱛᱩ ᱨᱮᱱ ᱦᱚᱲ ᱠᱟᱱᱟ ᱞᱮ ᱟᱞᱮ ᱟᱯᱮ ᱯᱮᱲᱟ ᱦᱚᱲ ᱞᱮᱠᱟ ᱜᱮᱞᱮ ᱧᱮᱞ ᱯᱮᱭᱟ ᱟᱯᱮᱭᱟᱜ ᱠᱳᱱᱳ ᱚᱥᱩᱵᱤᱫᱷᱟ ᱵᱟᱝ ᱦᱩᱭᱩᱜᱼᱟ ᱦᱳᱭ ᱦᱳᱭ ᱦᱮᱸ ᱥᱟᱨᱦᱟᱣ ᱜᱮ ᱢᱟ ᱛᱚᱵᱮ ᱮᱱᱠᱟᱹ ᱜᱮ ᱱᱤᱛᱳᱜ ᱫᱚᱞᱤᱧ ᱫᱚᱦᱚᱭᱮᱫᱟ ᱦᱳᱭ ᱦᱳᱭ